ᱩᱛᱛᱚᱨ ᱫᱤᱱᱟᱡᱽᱯᱩᱨ ᱦᱚᱱᱚᱛ ᱨᱮ ᱯᱟᱲᱦᱟᱣ ᱟᱠᱟᱱ ᱠᱤᱪᱷᱩ ᱥᱟᱫᱷᱟᱨᱚᱱ ᱥᱟᱶᱛᱟ ᱟᱹᱨᱤ ᱥᱮ ᱞᱟᱠᱪᱟᱨ ᱢᱟᱱᱟᱣ ᱥᱮ ᱟᱹᱨᱤᱼᱪᱟᱹᱞᱤ ᱫᱚ ᱱᱤᱛᱚᱜ ᱦᱚᱸ ᱢᱮᱱᱟᱜ ᱜᱮᱭᱟ ᱟᱨ ᱱᱚᱣᱟ ᱠᱚ ᱟᱹᱨᱤᱼᱪᱟᱹᱞᱤ ᱫᱚ ᱦᱮᱣᱟ ᱨᱮᱭᱟᱜ ᱠᱟᱨᱚᱱ ᱦᱩᱭᱩᱜ ᱠᱟᱱᱟ ᱥᱮᱫᱟᱭ ᱡᱩᱜᱽ ᱠᱷᱚᱡ ᱟᱵᱚᱨᱮᱱ ᱡᱟᱦᱟᱭ ᱢᱟᱨᱟᱝ ᱦᱟᱯᱲᱟᱢ ᱠᱚ ᱢᱮᱱᱟᱜ ᱠᱚᱣᱟ ᱩᱱᱠᱩ ᱧᱮᱞ ᱧᱮᱞ ᱛᱮᱜᱮ ᱱᱚᱣᱟ ᱦᱮᱣᱟ ᱫᱚ ᱵᱟ ᱯᱚᱨᱛᱷᱟ ᱠᱚ ᱦᱚᱱᱚᱛ ᱨᱮ ᱩᱨᱩᱢ ᱟᱨ ᱜᱟᱛᱟᱠ ᱵᱷᱟᱵᱽᱱᱟ ᱨᱮ ᱮᱱᱮᱢ ᱠᱚ ᱫᱚᱦᱚᱭᱟ ᱟᱨ ᱱᱤᱭᱟᱹ ᱪᱷᱟᱰᱟ ᱦᱚᱸ ᱩᱛᱛᱚᱨ ᱫᱤᱱᱟᱡᱽᱯᱩᱨ ᱨᱮ ᱫᱤᱠᱩ ᱠᱚᱣᱟᱜ ᱠᱟᱹᱞᱤ ᱯᱩᱡᱟᱹ ᱨᱟᱥ ᱢᱮᱞᱟ ᱥᱟᱢᱤᱱᱟᱛᱷ ᱢᱩᱱᱫᱤᱨ ᱜᱚᱱᱮᱥ ᱯᱩᱡᱟᱹ ᱵᱤᱥᱥᱚᱠᱚᱨᱢᱟ ᱯᱩᱡᱟᱹ ᱞᱮᱠᱟᱱ ᱟᱭᱢᱟ ᱨᱚᱠᱚᱢ ᱯᱩᱡᱟᱹ ᱢᱮᱱᱟᱜᱼᱟ ᱮ ᱪᱷᱟᱲᱟ ᱩᱛᱛᱚᱨ ᱫᱤᱱᱟᱡᱽᱯᱩᱨ ᱦᱚᱱᱚᱛ ᱨᱮ ᱞᱟᱹᱴᱩ ᱯᱩᱡᱟᱹ ᱡᱟᱦᱟᱸ ᱫᱚ ᱫᱮᱵᱤ ᱯᱩᱡᱟᱹ ᱠᱚ ᱢᱮᱛᱟᱜ ᱠᱟᱱᱟ ᱚᱱᱟ ᱫᱤᱵᱤ ᱯᱩᱡᱟᱹ ᱨᱮ ᱟᱵᱚ ᱦᱚᱲ ᱫᱚ ᱯᱩᱱ ᱫᱤᱱ ᱫᱷᱚᱨᱮ ᱫᱟᱸᱥᱟᱭ ᱮᱱᱮᱡ ᱵᱷᱩᱭᱟᱹᱝ ᱱᱤᱭᱟᱹ ᱠᱚᱵᱚ ᱮᱢ ᱵᱟᱲᱟᱭ ᱜᱮᱭᱟ